ᱯᱩᱨᱩᱞᱤᱭᱟᱹ ᱦᱚᱱᱚᱛ ᱨᱮᱭᱟᱜ ᱢᱩᱬᱩᱫ ᱥᱮᱪᱮᱫ ᱟᱥᱲᱟ ᱫᱚ ᱟᱭᱢᱟᱜᱟᱱ ᱜᱮ ᱢᱮᱱᱟᱜᱼᱟ ᱵᱮᱥᱚᱨᱠᱟᱨᱤ ᱥᱚᱨᱠᱟᱨᱤ ᱟᱭᱢᱟ ᱨᱚᱠᱚᱢ ᱱᱚᱸᱰᱮ ᱟᱥᱲᱟ ᱢᱮᱱᱟᱜ ᱠᱟᱫᱟ ᱟᱨ ᱱᱚᱣᱟᱠᱚ ᱤᱛᱩᱱ ᱚᱲᱟᱜ ᱨᱮᱭᱟᱜ ᱯᱷᱤ ᱫᱚ ᱱᱤᱦᱟᱹᱛ ᱜᱮ ᱟᱹᱰᱤ ᱠᱚᱢ ᱜᱮᱭᱟ ᱥᱚᱨᱠᱟᱨᱤ ᱦᱤᱥᱟᱹᱵ ᱛᱮᱫᱚ ᱟᱨᱜᱮ ᱠᱚᱢ ᱠᱤᱱᱛᱩ ᱵᱮᱥᱚᱨᱠᱟᱨᱤ ᱦᱤᱥᱟᱹᱵ ᱛᱮᱫᱚ ᱠᱤᱪᱷᱩ ᱠᱷᱚᱨᱪᱟ ᱫᱚ ᱢᱮᱱᱟᱜ ᱜᱮᱭᱟ ᱟᱨ ᱚᱱᱟ ᱠᱚᱨᱮ ᱟᱭᱢᱟ ᱨᱚᱠᱚᱢ ᱱᱤᱡᱮᱨ ᱠᱩᱥᱤ ᱢᱚᱛᱳ ᱠᱳᱨᱥ ᱠᱚ ᱢᱮᱱᱟᱜ ᱜᱮᱭᱟ ᱡᱮᱢᱚᱱ ᱥᱟᱭᱮᱱᱥ ᱟᱨᱴᱥ ᱠᱚᱢᱟᱨᱥ ᱚᱱᱟ ᱥᱟᱶᱛᱮ ᱟᱵᱚ ᱥᱟᱶᱛᱟᱞᱤ ᱪᱮᱛᱟᱱ ᱨᱮ ᱟᱭᱢᱟ ᱨᱚᱠᱚᱢ ᱠᱳᱨᱥ ᱦᱚᱸ ᱪᱟᱹᱞᱩᱜ ᱠᱟᱱᱟ ᱟᱨ ᱚᱱᱟ ᱠᱚᱫᱚ ᱢᱳᱴᱟᱢᱩᱴᱤ ᱮᱵᱮᱞᱮᱵᱮᱞ ᱜᱮᱭᱟ